ᱤᱧᱫᱚ ᱡᱚᱛᱚᱠᱷᱚᱱ ᱨᱟᱢᱟᱭᱚᱱ ᱯᱚᱛᱚᱵ ᱯᱟᱲᱦᱟᱣ ᱤᱧ ᱠᱩᱥᱤᱭᱟᱜᱼᱟ ᱪᱮᱫᱟᱜ ᱥᱮ ᱱᱚᱣᱟ ᱫᱚ ᱨᱮᱫᱚ ᱨᱟᱢᱟᱜ ᱪᱚᱨᱤᱛᱨᱚ ᱥᱮ ᱩᱱᱤᱭᱟᱜ ᱠᱟᱹᱢᱤ ᱥᱮ ᱵᱮᱵᱷᱟᱨ ᱟᱹᱰᱤ ᱜᱮ ᱱᱟᱯᱟᱭᱟ ᱢᱟᱱᱢᱤ ᱡᱤᱭᱚᱱ ᱨᱮᱫᱚ ᱵᱮᱵᱷᱟᱨ ᱵᱟᱲᱟᱭ ᱡᱚᱝ ᱫᱚ ᱟᱹᱰᱤᱜᱮ ᱞᱮᱠ ᱠᱟᱱᱟ ᱟᱨ ᱱᱚᱣᱟᱨᱮ ᱟᱵᱚ ᱥᱚᱢᱟᱡᱽ ᱨᱮᱥᱮ ᱟᱨ ᱨᱮ ᱢᱟᱱᱢᱤ ᱢᱟᱱᱢᱤ ᱥᱟᱶ ᱪᱮᱫ ᱞᱮᱠᱟ ᱠᱚ ᱵᱮᱵᱷᱟᱨᱟ ᱚᱱᱟ ᱨᱮᱭᱟᱜ ᱵᱷᱟᱹᱜᱤ ᱥᱟᱹᱦᱤᱡ ᱢᱟᱱᱮ ᱢᱤᱫᱴᱟᱝ ᱩᱫᱟᱦᱚᱨᱚᱱ ᱠᱟᱱᱟ ᱚᱱᱟ ᱞᱟᱹᱜᱤᱫ ᱤᱧᱫᱚ ᱱᱚᱣᱟ ᱜᱮᱧ ᱠᱩᱥᱤᱭᱟᱜᱼᱟ ᱱᱚᱣᱟ ᱨᱟᱢᱟᱭᱚᱱ ᱯᱟᱲᱦᱟᱣ ᱜᱮᱧ ᱠᱩᱥᱤᱭᱟᱜᱼᱟ